ᱟᱞᱮ ᱱᱤᱭᱟᱹ ᱴᱚᱴᱷᱟ ᱨᱮᱫᱚ ᱯᱩᱥ ᱵᱚᱸᱜᱟᱞᱮ ᱥᱚᱦᱨᱟᱭᱚᱜᱼᱟ ᱟᱨ ᱱᱤᱭᱟᱹ ᱥᱚᱦᱨᱟᱭ ᱫᱚ ᱢᱚᱬᱮ ᱥᱤᱧ ᱢᱚᱬᱮ ᱢᱟᱦᱟ ᱥᱮᱨᱮᱧ ᱟᱸᱜᱟᱭ ᱟᱞᱮ ᱟᱹᱰᱤ ᱨᱟᱹᱥᱠᱟᱹ ᱥᱟᱞᱟᱜ ᱞᱮ ᱢᱟᱱᱟᱣᱟ ᱟᱨ ᱮᱴᱟᱜ ᱡᱟᱭᱜᱟ ᱨᱮᱫᱚ ᱮᱴᱟᱜ ᱨᱚᱠᱚᱢ ᱦᱩᱭᱩᱜᱼᱟ ᱤᱱᱟᱹ ᱯᱚᱨᱮ ᱦᱮᱱᱟᱜᱼᱟ ᱵᱟᱦᱟᱱ ᱵᱟᱦᱟ ᱵᱟᱦᱟ ᱨᱮᱫᱚ ᱵᱟᱦᱟᱞᱮ ᱥᱮᱨᱮᱧᱟ ᱛᱟᱯᱚᱨ ᱯᱟᱛᱟ ᱢᱮᱱᱟᱜᱼᱟ ᱢᱟᱜ ᱢᱚᱬᱮ ᱠᱚ ᱦᱮᱱᱟᱜᱼᱟ ᱤᱱᱟᱹᱠᱚᱨᱮ ᱥᱟᱱᱟᱢ ᱥᱟᱱᱟᱢ ᱯᱚᱨᱚᱵ ᱨᱮᱜᱮ ᱟᱵᱩᱫᱚ ᱥᱤᱨᱤᱧ ᱢᱮᱱᱟᱜ ᱛᱟᱵᱚᱱᱟ ᱟᱨ ᱚᱱᱟ ᱥᱮᱨᱮᱧ ᱨᱟᱦᱟ ᱨᱮᱜᱮ ᱟᱵᱚᱫᱚ ᱨᱟᱹᱥᱠᱟᱹ ᱟᱵᱚᱱ ᱡᱚᱢ ᱧᱩᱭᱟᱵᱚᱱ ᱟᱨ ᱤᱧᱦᱚᱸ ᱱᱤᱭᱟᱹ ᱮᱱᱮᱡ ᱥᱮᱨᱮᱧ ᱫᱚ ᱟᱹᱰᱤ ᱟᱸᱴᱤᱧ ᱨᱟᱹᱥᱠᱟᱹᱜᱼᱟ